ᱦᱮᱞᱳ ᱦᱮᱸ ᱚᱠᱚᱭ ᱦᱮᱸ ᱢᱟ ᱵᱟᱹᱵᱩ

ᱦᱩᱭᱢᱟ ᱦᱩᱭᱩᱜ ᱜᱮ ᱦᱮᱸ ᱟᱫᱚ ᱵᱚᱭᱚᱥ ᱩᱢᱮᱨ ᱛᱟᱢ ᱫᱚ ᱛᱤᱱᱟᱹᱜ ᱵᱟᱹᱵᱩ

ᱳᱭ ᱱᱤᱛᱚᱜ ᱫᱚ ᱛᱟᱦᱚᱞᱮ ᱴᱷᱤᱠ ᱜᱮᱭᱟ ᱟᱢᱟᱜ ᱵᱷᱚᱨᱛᱤ ᱵᱷᱚᱨᱛᱤᱜ ᱞᱟᱹᱜᱤᱫ ᱛᱮ ᱱᱤᱚᱜ ᱫᱚ ᱴᱷᱤᱠ ᱵᱚᱭᱚᱥ ᱠᱟᱱ ᱵᱚᱭᱚᱥ ᱠᱟᱱ ᱛᱟᱢ ᱜᱮᱭᱟ ᱰᱚᱠᱩᱢᱮᱱᱥ ᱫᱚ ᱱᱚᱸᱰᱮ ᱫᱚ ᱥᱮ ᱨᱚᱠᱚᱢ ᱰᱚᱠᱩᱢᱮᱱᱥ ᱫᱚ ᱵᱟᱝ ᱞᱟᱜᱟᱜᱼᱟ ᱠᱷᱟᱹᱞᱤ ᱟᱢᱟᱜ ᱡᱚᱱᱢᱚ ᱥᱟᱨᱴᱤᱯᱷᱤᱠᱮᱴᱮᱢ ᱟᱹᱜᱩᱭᱟ ᱟᱨ ᱢᱚᱴᱟᱢᱩᱴᱤ ᱟᱢᱟᱜ ᱯᱷᱤᱥ ᱫᱚ ᱢᱚᱴᱟᱢᱩᱴᱤ ᱦᱟᱡᱟᱨ ᱤᱭᱟᱹ ᱦᱟᱡᱟᱨ ᱴᱟᱠᱟ ᱞᱟᱜᱟᱜᱼᱟ ᱚᱱᱟ ᱫᱚ ᱠᱷᱟ ᱞᱤ ᱥᱚᱯᱛᱟᱦᱚ ᱨᱮ ᱯᱩᱱ ᱦᱮᱸ ᱦᱮᱸ ᱱᱤᱛᱚᱜ ᱫᱚ ᱯᱷᱟᱸᱠᱟ ᱜᱮ ᱢᱤᱱᱟᱹᱧᱟ ᱱᱤᱛᱚᱜ ᱫᱚ ᱢᱟᱱᱮ ᱚᱱᱮ ᱠᱷᱮᱞ ᱠᱚ ᱛᱟᱦᱮᱱ ᱠᱟᱱᱟ ᱢᱟᱱᱮ ᱚᱸᱰᱮ ᱜᱮ ᱦᱮᱸ ᱦᱮᱸ ᱜᱟᱛᱮᱜ ᱠᱟᱱᱟ ᱦᱮᱸ

ᱵᱟᱝ ᱱᱚᱸᱰᱮ ᱦᱤᱡᱩᱜ ᱢᱮ ᱤᱧ ᱤᱭᱟᱹ ᱱᱚᱸᱰᱮ ᱦᱤᱡᱩᱜ ᱫᱚ ᱦᱤᱡᱩᱜ ᱟᱢ ᱦᱳᱭ ᱚᱱᱟ ᱠᱟᱜᱚᱡᱮᱢ ᱟᱹᱜᱩᱭ ᱛᱟᱢᱟ ᱤᱧ ᱠᱚᱨᱟᱣ ᱜᱚᱫ ᱠᱟᱛᱟᱢᱟ ᱟᱨ ᱢᱚᱴᱟᱢᱩᱴᱤ ᱛᱤᱦᱤᱧ ᱢᱟ ᱪᱳᱫᱽᱫᱳᱭ ᱮᱯᱨᱤᱞ ᱳᱭ ᱩᱱᱤᱥ ᱛᱟᱹᱨᱤᱠ ᱠᱷᱚᱱ ᱟᱢᱟᱜ ᱪᱟᱹᱞᱩᱜᱼᱟ ᱢᱟᱱᱮ ᱪᱟᱹᱞᱩ ᱞᱮᱱᱠᱷᱟᱱ ᱟᱢᱟᱜ ᱦᱚᱲᱢᱚ ᱢᱚᱴᱟᱢᱩᱴᱤ ᱯᱷᱤᱴᱚᱜ ᱛᱟᱢᱟ ᱟᱢ ᱢᱚᱴᱟᱢᱩᱴᱤ ᱯᱷᱤᱴᱮᱢ ᱦᱤᱡᱩᱜᱼᱟ ᱟᱢᱟᱜ ᱦᱚᱲᱢᱚ ᱵᱮᱭᱟᱢ ᱚᱪᱚ ᱠᱚᱣᱟᱞᱮ ᱢᱚᱴᱟᱢᱩᱴᱤ ᱵᱩᱠᱰᱚᱱ ᱚᱪᱚ ᱠᱚᱣᱟ ᱞᱮ ᱱᱮᱜᱼᱮ ᱱᱤᱠᱟᱛᱮ ᱟᱨᱦᱚᱸ ᱱᱤᱭᱟᱹ ᱠᱚᱫᱚ ᱪᱮᱫ ᱚᱱᱟ ᱰᱟᱸᱰᱟ ᱨᱮᱱᱟᱜ ᱯᱷᱤᱴᱱᱮᱹᱥ ᱢᱟᱱᱮ ᱦᱤᱡᱩᱜᱼᱟ

ᱟᱪᱪᱷᱟ ᱟᱪᱪᱷᱟ ᱴᱷᱤᱠ ᱜᱮᱭᱟ ᱟᱪᱪᱷᱟ ᱦᱤᱡᱩᱜ ᱢᱮᱦᱟᱸᱜ